ᱦᱮᱞᱳ ᱦᱮᱸ ᱡᱚᱦᱟᱨ ᱜᱮ ᱚᱠᱚᱭᱵᱮᱱ ᱢᱮᱱᱮᱫᱼᱟ ᱚᱦᱚᱸ ᱢᱟᱥᱮ ᱪᱮᱫ ᱞᱮᱠᱟ ᱵᱮᱱ

ᱦᱳᱭ ᱱᱤᱛᱚᱜ ᱢᱟ ᱪᱟᱥ ᱢᱟᱵᱚᱱ ᱪᱟᱥᱮᱫ ᱜᱮᱭᱟ ᱱᱤᱛᱚᱜ ᱢᱟ ᱜᱟᱹᱰᱤ ᱜᱷᱚᱲᱟ ᱥᱚᱢᱚᱭ ᱥᱮᱴᱮᱨ ᱮᱱᱟ ᱡᱟᱦᱟᱸ ᱞᱮᱠᱟ ᱦᱩᱲᱩ ᱪᱟᱥᱨᱮ ᱵᱟᱹᱫ ᱮᱢᱟᱱ ᱥᱤᱭᱳᱜ ᱨᱮ ᱜᱟᱹᱰᱤ ᱜᱮᱵᱚᱱ ᱞᱟᱜᱟᱣᱭᱮᱫᱼᱟ ᱞᱟᱜᱟᱣ ᱢᱟ ᱟᱫᱚ ᱚᱱᱟ ᱫᱚ ᱟᱹᱰᱤ ᱥᱩᱵᱤᱫᱷᱟ ᱫᱚ ᱢᱤᱫ ᱦᱤᱥᱟᱹᱵ ᱛᱮᱵᱮᱱ ᱧᱮᱞᱟ ᱥᱩᱵᱤᱫᱷᱟ ᱦᱤᱥᱟᱹᱵ ᱛᱮ ᱮᱱᱠᱷᱟᱱ ᱥᱩᱵᱤᱫᱷᱟ ᱫᱚ ᱟᱹᱰᱤ ᱪᱮᱨᱦᱟᱜᱮ ᱥᱩᱵᱤᱫᱷᱟᱜ ᱠᱟᱱᱟ ᱪᱮᱫᱟᱜ ᱥᱮ ᱜᱟᱹᱰᱤ ᱫᱚ ᱡᱟᱦᱟᱸᱛᱤ ᱨᱮᱜᱮ ᱥᱚᱢᱚᱭ ᱮᱱᱟᱵᱤᱱ ᱥᱮ ᱦᱚᱲᱵᱤᱱ ᱧᱟᱢᱠᱮᱫ ᱠᱚᱣᱟ ᱥᱮ ᱵᱟᱵᱮᱱ ᱧᱟᱢ ᱠᱮᱫ ᱠᱚᱣᱟ ᱚᱱᱟ ᱥᱟᱞᱟᱜ ᱢᱚᱛᱞᱚᱵᱽ ᱵᱟᱝ ᱠᱟᱱᱟ ᱜᱟᱹᱰᱤ ᱵᱮᱱ ᱧᱟᱢᱠᱮᱫ ᱠᱷᱟᱱ ᱵᱤᱱ ᱥᱤᱭᱮᱫᱼᱟ ᱟᱨ ᱱᱚᱣᱟ ᱨᱮᱭᱟᱜ ᱫᱚ ᱱᱚᱣᱟ ᱨᱮᱭᱟᱜ ᱱᱚᱣᱟ ᱤᱭᱟᱹ ᱫᱚ ᱱᱟᱦᱟᱜ ᱜᱷᱟᱴᱟ ᱫᱚ ᱱᱚᱣᱟ ᱠᱟᱱᱟ ᱡᱮ ᱟᱵᱚ ᱢᱤᱫᱴᱟᱹᱝ ᱥᱚᱢᱟᱡᱽ ᱨᱮᱵᱚᱱ ᱛᱟᱦᱮᱱ ᱠᱟᱱᱟ ᱟᱨ ᱟᱛᱳ ᱛᱟᱞᱟᱨᱮᱵᱚᱱ ᱛᱟᱦᱮᱱ ᱠᱟᱱᱟ ᱢᱟᱱᱮ ᱢᱤᱫᱴᱟᱹᱝ ᱥᱚᱝᱜᱚᱴᱷᱚᱱ ᱨᱮᱵᱚᱱ ᱛᱟᱦᱮᱱ ᱠᱟᱱᱟ ᱟᱛᱳ ᱴᱚᱞᱟ ᱨᱮᱫᱚ ᱮᱱᱠᱷᱟᱱ ᱩᱱᱠᱩ ᱡᱮ ᱡᱟᱦᱟᱸ ᱛᱤᱱᱟᱹᱜ ᱜᱮ ᱦᱚᱲ ᱠᱚ ᱛᱟᱵᱚ ᱢᱮᱱᱟᱜ ᱠᱚᱣᱟ ᱢᱟᱱᱮ ᱦᱩᱰᱤᱧ ᱢᱟᱨᱟᱝ ᱵᱚᱭᱦᱟ ᱢᱤᱥᱤᱠᱚ ᱡᱟᱦᱟᱸ ᱞᱮᱠᱟ ᱠᱚᱲᱟ ᱫᱚ ᱢᱟᱲᱟᱝ ᱫᱚᱵᱚ ᱥᱤᱭᱮᱫ ᱛᱟᱦᱮᱸ ᱠᱟᱱᱟ ᱟᱨ ᱠᱩᱲᱤ ᱠᱚᱫᱚ ᱦᱮᱲᱦᱮᱫ ᱨᱚᱦᱚᱭ ᱮᱢᱟᱱ ᱢᱟᱱᱮ ᱟᱹᱰᱤ ᱯᱨᱚᱠᱟᱨᱟᱜ ᱵᱚᱱ ᱵᱚᱱ ᱡᱟᱦᱟᱸ ᱢᱟᱱᱮ ᱟᱵᱚ ᱱᱤᱡᱮᱛᱮᱵᱚ ᱠᱟᱹᱢᱤᱭᱮᱫ ᱛᱟᱦᱮᱸᱫ ᱮᱱᱠᱷᱟᱱ ᱚᱱᱟ ᱡᱤᱱᱤᱥ ᱜᱮ ᱱᱤᱛᱚᱜᱢᱟ ᱜᱟᱹᱰᱤ ᱛᱮᱵᱚᱱ ᱠᱟᱹᱢᱤ ᱦᱚᱪᱚᱭᱮᱫᱼᱟ ᱤᱱᱟᱹᱠᱷᱟᱱ ᱚᱱᱟ ᱨᱮᱭᱟᱜ ᱡᱟᱦᱟᱸ ᱟᱥᱟᱨ ᱠᱟᱱᱟ ᱱᱟᱦᱟᱜ ᱡᱟᱦᱟᱸ ᱵᱮᱨᱚᱡᱽᱜᱟᱨ ᱵᱮᱨᱚᱡᱽᱜᱟᱨ ᱡᱟᱦᱟᱸ ᱨᱮ ᱵᱮᱱᱟᱜ ᱠᱟᱱᱟ ᱱᱚᱸᱰᱮ ᱮᱱᱠᱷᱟᱱ ᱱᱚᱜᱼᱚ ᱱᱚᱭᱟ ᱜᱮ ᱱᱟᱦᱟᱜ ᱢᱤᱫᱴᱮᱱ ᱟᱵᱚ ᱟᱛᱳ ᱴᱚᱞᱟᱨᱮ ᱟᱵᱚ ᱥᱟᱢᱟᱡᱽ ᱛᱟᱞᱟ ᱨᱮᱫᱚ ᱱᱚᱜᱼᱚ ᱱᱟᱜᱮ ᱢᱤᱫᱴᱟᱝ ᱫᱚ ᱱᱟᱦᱟᱜ ᱢᱟᱱᱮ ᱢᱮᱱ ᱦᱩᱭᱩᱜᱼᱟ ᱞᱟᱵᱷ ᱫᱚ ᱵᱟᱝᱠᱟᱱᱟ ᱱᱚᱣᱟ ᱫᱚ ᱢᱟᱱᱮ ᱱᱚᱣᱟ ᱨᱮᱫᱚ ᱵᱮᱨᱚᱡᱽᱜᱟᱨᱤ ᱵᱮᱱᱟᱜ ᱠᱟᱱᱟ ᱵᱮᱨᱚᱡᱽᱜᱟᱨ ᱦᱤᱡᱩᱜ ᱠᱟᱱᱟ ᱟᱨ ᱱᱚᱣᱟ ᱠᱷᱟᱹᱛᱤᱨᱛᱮ ᱱᱚᱣᱟ ᱜᱟᱹᱰᱤ ᱠᱚ ᱦᱮᱡ ᱮᱱ ᱠᱷᱟᱹᱛᱤᱨᱛᱮ ᱰᱟᱹᱝᱨᱤ ᱠᱚᱦᱚᱸ ᱵᱟᱵᱚᱱ ᱟᱹᱥᱩᱞᱮᱫ ᱠᱚᱣᱟ ᱟᱨ ᱡᱟᱦᱟᱸ ᱡᱮ ᱱᱚᱣᱟ ᱡᱮᱵᱤᱠᱟ ᱨᱩᱯᱛᱮ ᱟᱵᱚᱣᱟᱜ ᱵᱟᱹᱫ ᱨᱮᱵᱚ ᱮᱢᱮᱫ ᱛᱟᱦᱮᱸ ᱠᱟᱱᱟ ᱱᱚᱣᱟ ᱠᱚᱦᱚᱸ ᱵᱟᱵᱚᱱ ᱮᱢ ᱫᱟᱲᱮᱭᱟᱜ ᱠᱟᱱᱟ ᱟᱨ ᱵᱟᱵᱚᱱ ᱮᱢ ᱫᱟᱲᱮᱭᱟᱜ ᱠᱟᱱ ᱠᱷᱟᱹᱛᱤᱨ ᱛᱮ ᱟᱫᱚ ᱥᱟᱨᱜᱮ ᱥᱚᱠᱛᱚᱵᱚ ᱮᱢᱮᱫᱼᱟ ᱥᱟᱞᱯᱷᱮᱴ ᱡᱟᱦᱟᱸ ᱛᱮ ᱢᱟᱱᱮ ᱟᱵᱚᱣᱟ ᱡᱟᱦᱟᱸ ᱚᱱᱟ ᱡᱟᱦᱟᱸ ᱥᱟᱞᱯᱷᱮᱴ ᱨᱮᱭᱟᱜ ᱵᱚᱱ ᱡᱚᱢᱮᱫ ᱛᱮ ᱢᱟᱱᱮ ᱚᱱᱟᱫᱚᱦᱟᱜ ᱦᱟᱹᱱᱤ ᱠᱟᱨᱚᱠ ᱨᱮᱜᱮ ᱦᱤᱡᱩᱜ ᱠᱟᱱᱟ ᱱᱚᱣᱟ ᱠᱚᱫᱚ ᱯᱷᱟᱭᱫᱟ ᱨᱮᱫᱚ ᱵᱟᱭ ᱦᱤᱡᱩᱜ ᱠᱟᱱᱟ ᱡᱟᱦᱟᱸ ᱟᱵᱚ ᱚᱱᱟᱵᱚ ᱡᱚᱢᱮᱫᱼᱟ ᱮᱠᱷᱟᱱ ᱚᱱᱟᱨᱮ ᱟᱵᱚᱣᱟᱜ ᱦᱚᱲᱢᱚ ᱨᱮ ᱡᱟᱦᱟᱸ ᱞᱮᱠᱟ ᱠᱷᱚᱛ ᱨᱮᱭᱟᱜ ᱡᱚᱢᱟᱛᱮᱫ ᱢᱟᱲᱟᱝ ᱡᱟᱦᱟᱸ ᱞᱮᱠᱟ ᱫᱟᱲᱮᱵᱚ ᱟᱹᱭᱠᱟᱹᱣᱭᱮᱫ ᱛᱟᱦᱮᱸ ᱠᱟᱱᱟ ᱱᱤᱛᱚᱜ ᱫᱚ ᱚᱱᱟ ᱫᱟᱮᱦᱚᱸ ᱩᱱᱟᱹᱜ ᱦᱚᱸ ᱵᱟᱵᱚ ᱟᱹᱭᱠᱟᱹᱣᱭᱮᱫᱼᱟ ᱟᱨ ᱞᱟᱹᱜᱤᱫ ᱦᱳᱭ ᱟᱨ ᱚᱱᱟ ᱥᱟᱶᱛᱮ ᱟᱹᱰᱤ ᱰᱷᱮᱨ ᱚᱱᱠᱟᱱ ᱡᱤᱱᱤᱥ ᱢᱮᱱᱟᱜᱼᱟ ᱡᱟᱦᱟᱸ ᱞᱮᱠᱟ ᱜᱟᱹᱰᱤ ᱛᱮᱵᱚᱱ ᱠᱚᱨᱟᱣᱮᱫᱼᱟ ᱡᱚᱛᱚᱱᱟᱜ ᱜᱮ ᱜᱟᱹᱰᱤ ᱛᱮᱜᱮ ᱵᱚᱱ ᱠᱟᱹᱢᱤᱭᱟ ᱡᱟᱦᱟᱸ ᱞᱮᱠᱟ ᱜᱟᱹᱰᱤ ᱛᱮᱜᱮᱵᱚᱱ ᱤᱨ ᱚᱪᱚᱭᱮᱫᱼᱟ ᱜᱟᱹᱰᱤ ᱛᱮᱜᱮ ᱵᱚᱱ ᱫᱟᱞ ᱦᱚᱪᱚᱭᱮᱫᱼᱟ ᱮᱱᱠᱷᱟᱱ ᱡᱟᱦᱟᱸ ᱡᱮ ᱚᱱᱟ ᱵᱩᱥᱩᱵᱽ ᱠᱚ ᱛᱟᱵᱚᱱ ᱛᱟᱦᱮᱱ ᱠᱟᱱᱟ ᱚᱱᱟ ᱵᱩᱥᱩᱵᱽ ᱦᱚᱸ ᱵᱟᱭ ᱦᱩᱭᱩᱜ ᱠᱟᱱᱟ ᱟᱨ ᱢᱟᱥᱮ ᱟᱨ ᱪᱮᱫ ᱠᱚᱵᱮᱱ ᱠᱩᱞᱤᱭᱮᱫ ᱞᱤᱧᱟᱹ ᱟᱪᱪᱷᱟ ᱟᱪᱪᱷᱟ ᱦᱚᱸ ᱢᱟ ᱛᱚᱵᱮ ᱴᱷᱤᱠ ᱜᱮᱭᱟ ᱡᱚᱦᱟᱨ ᱜᱮ